ᱤᱧᱟᱹᱜ ᱯᱚᱛᱚᱱ ᱨᱮᱭᱟᱜ ᱢᱤᱰᱤᱭᱟ ᱠᱟᱹᱣᱰᱤ ᱴᱷᱟᱶᱠᱚ ᱫᱚᱦᱚᱣ ᱠᱟᱫᱟ ᱴᱤᱵᱷᱤ ᱨᱤᱪᱟᱨᱡᱽ ᱯᱷᱳᱱ ᱨᱤᱪᱟᱨᱡᱽ ᱚᱞᱚᱜ ᱯᱟᱲᱦᱟᱣᱨᱮ ᱪᱟᱠᱨᱤ ᱠᱚᱨᱮ ᱴᱤ ᱵᱷᱤ ᱨᱮ ᱮᱱᱮᱡ ᱥᱮᱨᱮᱧ ᱢᱟᱲᱟᱝ ᱛᱮᱱᱟᱜ ᱠᱷᱚᱵᱚᱨ ᱠᱟᱜᱚᱡᱽ ᱠᱷᱚᱵᱚᱨ ᱠᱚ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱥᱮᱱᱚᱜ ᱠᱟᱱᱟ ᱱᱚᱝᱠᱟᱛᱮ ᱠᱟᱹᱣᱰᱤ ᱴᱷᱟᱶᱠᱟᱹ ᱫᱚᱦᱚᱣ ᱠᱟᱫᱟ ᱢᱤᱰᱤᱭᱟ ᱠᱚ